ᱟᱞᱮᱭᱟᱜ ᱴᱚᱴᱷᱟ ᱨᱮᱫᱚ ᱯᱨᱚᱵᱷᱟᱛ ᱠᱷᱚᱵᱚᱨ ᱫᱳᱭᱱᱤᱠ ᱡᱟᱜᱚᱨᱚᱱ ᱦᱤᱱᱫᱩᱥᱛᱷᱟᱱ ᱚᱱᱟ ᱠᱚ ᱠᱷᱚᱵᱚᱨ ᱨᱮᱭᱟᱜ ᱥᱟᱠᱟᱢ ᱧᱟᱢᱚᱜᱼᱟ ᱟᱨ ᱚᱱᱟᱠᱚ ᱴᱟᱜ ᱟᱞᱮ ᱚᱱᱟᱠᱚ ᱥᱮᱞᱮᱫ ᱠᱟᱛᱮᱫ ᱫᱳᱭᱱᱤᱠ ᱡᱟᱜᱚᱨᱚᱱ

ᱯᱟᱲᱦᱟᱣᱟᱞᱮ ᱧᱮᱞᱟᱞᱮ ᱫᱤᱥᱚᱢ ᱨᱮᱱᱟᱜ ᱥᱟᱢᱟᱪᱟᱨ ᱞᱮ ᱟᱸᱡᱚᱢᱟ ᱚᱱᱟ ᱛᱮᱞᱮ ᱵᱟᱲᱟᱭᱟ ᱫᱮᱥᱼᱫᱤᱥᱚᱢ ᱨᱮ ᱪᱮᱫ ᱪᱮᱠᱟᱜ ᱠᱟᱱᱟ ᱪᱮᱫ ᱵᱟᱝ ᱪᱮᱠᱟᱜ ᱠᱟᱱᱟ ᱪᱮᱫ ᱜᱷᱚᱴᱚᱱᱟᱜ ᱠᱟᱱᱟ ᱚᱱᱟ ᱛᱮᱜᱮ ᱞᱮ ᱵᱟᱲᱟᱭᱟ ᱟᱨ ᱥᱟᱱᱟᱢ ᱦᱚᱲ ᱟᱨ ᱚᱱᱟᱛᱮ ᱚᱱᱟ ᱜᱮᱞᱮ ᱟ ᱟᱨ ᱟᱞᱮ ᱴᱷᱮᱱ ᱫᱚ ᱚᱱᱟ ᱠᱟᱜᱚᱡᱽ ᱠᱷᱚᱵᱚᱨ ᱛᱟᱞᱟ ᱛᱮᱜᱮ ᱡᱚᱛᱚ ᱞᱮᱠᱟᱱ ᱠᱷᱚᱵᱚᱨ ᱞᱮ ᱵᱟᱲᱟᱭᱟ